ᱜᱤᱫᱽᱨᱟᱹ ᱮᱛᱚᱦᱚᱵ ᱠᱷᱚᱱᱜᱮ ᱢᱮᱱᱫᱚ ᱯᱷᱮᱰᱟᱛ ᱨᱮᱱᱟᱜ ᱥᱮᱪᱮᱫ ᱟᱹᱰᱤ ᱠᱮᱴᱮᱡ ᱟᱨ ᱟᱹᱰᱤ ᱟᱨ ᱱᱟᱯᱟᱭ ᱦᱩᱭᱩᱜ ᱫᱚᱨᱠᱟᱨ ᱟᱨ ᱱᱟᱯᱟᱭ ᱥᱮᱪᱮᱫ ᱫᱟᱨᱟᱭ ᱛᱮᱜᱮ ᱜᱤᱫᱽᱨᱟᱹ ᱟᱭᱟᱜ ᱡᱤᱵᱚᱱ ᱥᱮ ᱞᱟᱹᱭᱤᱯᱷᱮ ᱵᱮᱱᱟᱣ ᱫᱟᱲᱮᱭᱟᱜᱼᱟ ᱚᱱᱟ ᱞᱟᱹᱜᱤᱫᱛᱮ ᱯᱷᱮᱰᱟᱛ ᱠᱷᱚᱱᱜᱮ ᱩᱱᱤᱭᱟᱜ ᱠᱩᱨᱩᱢᱩᱴᱩ ᱫᱚ ᱛᱟᱦᱮᱸ ᱫᱚᱨᱠᱟᱨᱚᱜ ᱠᱟᱱᱟ ᱡᱟᱦᱟᱸᱛᱮ ᱟᱭᱟᱜ ᱡᱤᱵᱚᱱ ᱨᱮ ᱟᱭᱟᱜ ᱞᱟᱹᱭᱤᱯᱷ ᱨᱮ ᱟᱭᱟᱜ ᱡᱟᱸᱜᱟᱛᱮ ᱛᱤᱸᱜᱩ ᱠᱮᱴᱮᱡ ᱫᱟᱲᱮᱭᱟᱜᱼᱟᱭ ᱚᱱᱟ ᱞᱟᱹᱜᱤᱫᱛᱮ ᱡᱮᱢᱚᱱ ᱜᱮᱞ ᱪᱟᱱᱟᱪ ᱨᱮᱦᱚᱸ ᱱᱟᱯᱟᱭ ᱚᱨᱡᱚ ᱛᱮᱜᱮ ᱡᱮᱢᱚᱱ ᱥᱟᱹᱛ ᱢᱟ ᱟᱨ ᱚᱱᱠᱟ ᱠᱟᱛᱮᱫ ᱱᱚᱸᱰᱮ ᱡᱟᱦᱟᱸᱭ ᱜᱮᱞᱵᱟᱨ ᱪᱟᱱᱟᱪ ᱥᱟᱭᱮᱱᱥᱛᱮ ᱯᱟᱲᱦᱟᱣ ᱠᱟᱜᱼᱟᱭ ᱵᱤᱭᱮᱥ ᱥᱤ ᱠᱟᱜ ᱟᱭ ᱩᱱᱤᱫᱚ ᱰᱟᱠᱛᱟᱨ ᱤᱧᱡᱤᱱᱤᱭᱟᱨ ᱠᱚᱭ ᱵᱮᱱᱟᱜ ᱟᱭ ᱟᱨ ᱡᱟᱦᱟᱸᱭ ᱜᱮᱞᱵᱟᱨ ᱪᱟᱱᱟᱪ ᱠᱚᱢᱟᱨᱥᱛᱮ ᱯᱟᱲᱦᱟᱣ ᱠᱚᱜᱼᱟᱭ ᱩᱱᱤᱫᱚ ᱵᱮᱝᱠ ᱠᱚᱨᱮ ᱪᱟᱹᱠᱨᱤ ᱫᱟᱲᱮᱭᱟᱜᱼᱟᱭ ᱢᱮᱱᱮᱡᱟᱨ ᱠᱚᱭ ᱵᱮᱱᱟᱣ ᱫᱟᱲᱮᱭᱟᱜᱼᱟ ᱟᱨ ᱡᱟᱦᱟᱸᱭ ᱟᱨᱥᱛᱮ ᱯᱟᱲᱦᱟᱣ ᱠᱚᱜᱼᱟᱭ ᱜᱮᱞᱵᱟᱨ ᱪᱟᱱᱟᱪ ᱩᱱᱤ ᱫᱚ ᱢᱟᱥᱴᱟᱨ ᱠᱚᱭ ᱵᱮᱱᱟᱣ ᱫᱟᱲᱮᱭᱟᱜᱼᱟ ᱚᱱᱟ ᱞᱟᱹᱜᱤᱫᱛᱮ ᱡᱮᱢᱚᱱ ᱵᱷᱤᱱᱟᱹ ᱵᱷᱤᱱᱟᱹ ᱯᱟᱹᱨᱥᱤ ᱠᱚ ᱢᱮᱱᱟᱜᱼᱟ ᱦᱤᱱᱫᱤ ᱵᱟᱝᱞᱟ ᱤᱝᱞᱤᱥ ᱩᱲᱤᱭᱟᱹ ᱥᱟᱱᱛᱷᱟᱞᱤ ᱮᱢᱟᱱ ᱛᱮᱱᱟᱜ ᱥᱟᱛᱟᱢ ᱠᱚᱫᱚ ᱤᱛᱤ ᱦᱟᱥ ᱠᱚ ᱡᱟᱦᱟᱸ ᱱᱟᱜᱟᱢ ᱵᱚᱱ ᱢᱮᱛᱟᱜ ᱠᱟᱱᱟ ᱥᱟᱶᱛᱟ ᱥᱟᱬᱮᱥ ᱡᱟᱦᱟᱸ ᱥᱳᱥᱟᱞ ᱥᱟᱬᱮᱥ ᱨᱮ ᱡᱮᱢᱚᱱ ᱢᱮᱱᱟᱜᱼᱟ ᱱᱟᱜᱟᱨ ᱥᱟᱬᱮᱥ ᱠᱚ ᱤᱠᱳᱱᱚᱢᱤᱠᱥ ᱠᱚ ᱮᱜ ᱢᱟᱱᱚᱵ ᱥᱟᱥᱛᱨᱚ ᱠᱚ ᱯᱚᱞᱤᱴᱤᱠᱮᱞ ᱥᱟᱭᱮᱱᱥ ᱠᱚ ᱮᱢᱟᱱ ᱵᱤᱥᱚᱭ ᱠᱚ ᱢᱮᱱᱟᱜᱼᱟ ᱥᱮ ᱥᱟᱛᱟᱢ ᱠᱚ ᱢᱮᱱᱟᱜᱼᱟ ᱱᱚᱣᱟ ᱠᱚᱛᱮ ᱚᱞᱚᱜ ᱯᱟᱲᱦᱟᱣ ᱫᱚᱨᱠᱟᱨ ᱜᱤᱫᱽᱨᱟᱹ ᱟᱠᱚᱣᱟᱜ ᱞᱟᱹᱭᱤᱯᱷ ᱠᱚ ᱵᱮᱱᱟᱣ ᱫᱟᱲᱮᱭᱟᱜᱼᱟ